ᱟᱞᱮᱭᱟᱜ ᱵᱷᱤᱛ ᱨᱮ ᱤᱧ ᱜᱮ ᱯᱮᱱᱴᱤᱝ ᱠᱚᱧ ᱵᱮᱱᱟᱣᱟ ᱟᱨ ᱠᱷᱟᱛᱟ ᱠᱚᱨᱮ ᱦᱚᱸ ᱤᱧᱜᱮ ᱯᱮᱱᱴᱤᱝ ᱠᱚᱧ ᱵᱮᱱᱟᱣ ᱟᱠᱟᱫᱼᱟ ᱟᱹᱰᱤ ᱠᱤᱪᱷᱩ ᱢᱩᱴᱷᱟᱹᱱ ᱪᱤᱛᱟᱹᱨ ᱠᱚᱧ ᱵᱮᱱᱟᱣ ᱟᱠᱟᱫᱼᱟ ᱟᱨ ᱵᱷᱤᱛ ᱨᱮ ᱤᱧ ᱜᱮ ᱵᱟᱦᱟ ᱥᱚᱦᱚᱨᱟᱭ ᱠᱚᱨᱮ ᱯᱮᱱᱴᱤᱝ ᱠᱚᱧ ᱵᱮᱱᱟᱣᱟ ᱢᱩᱴᱷᱟᱹᱱ ᱠᱚ ᱪᱤᱛᱟᱹᱨ ᱠᱚ

ᱟᱞᱮᱭᱟᱜ ᱵᱷᱤᱛ ᱨᱮ ᱤᱧ ᱜᱮᱧ ᱥᱟᱞᱠᱮ ᱥᱟᱞ ᱤᱧ ᱯᱚᱛᱟᱣᱟ ᱟᱨ ᱟᱹᱰᱤ ᱪᱮᱦᱨᱟ ᱯᱮᱱᱴᱤᱝ ᱵᱮᱱᱟᱣ ᱠᱚᱧ ᱵᱟᱲᱟᱭᱟ ᱟᱨ ᱯᱮᱲᱟ ᱦᱚᱲ ᱠᱚᱠᱚ ᱦᱤᱡᱩᱜᱼᱟ ᱛᱚ ᱤᱧ ᱠᱚ ᱠᱩᱞᱤᱭᱤᱧᱟᱹ ᱠᱤ ᱱᱚᱣᱟ ᱫᱚ ᱚᱠᱚᱭ ᱵᱮᱱᱟᱣ ᱟᱠᱟᱫᱟᱭ ᱛᱚ ᱤᱧᱤᱧ ᱞᱟᱹᱭᱟᱠᱚᱣᱟ ᱠᱤ ᱤᱧ ᱜᱤᱧ ᱵᱮᱱᱟᱣ ᱠᱟᱫᱟ ᱛᱚ ᱩᱱᱠᱩ ᱦᱚᱸ ᱟᱹᱰᱤ ᱨᱟᱹᱥᱠᱟᱹ ᱜᱮᱠᱚ ᱵᱩᱡᱷᱟᱹᱣᱟ ᱟᱨ ᱤᱧ ᱦᱚᱸ ᱟᱹᱰᱤ ᱨᱟᱹᱥᱠᱟᱹ ᱜᱤᱧ ᱵᱩᱡᱷᱟᱹᱣᱟ ᱟᱨ ᱩᱱᱠᱩ ᱦᱚᱸ ᱟᱠᱚ ᱚᱲᱟᱜ ᱥᱮᱱ ᱠᱟᱛᱮᱫ ᱟᱠᱚᱣᱟᱜ ᱵᱷᱤᱛ ᱨᱮ ᱤᱧ ᱞᱮᱠᱟ ᱯᱮᱱᱴᱤᱝ ᱠᱚ ᱵᱮᱱᱟᱣᱟ ᱤᱧ ᱧᱮᱞ ᱛᱮ ᱮᱥᱮᱨ ᱟᱨ ᱮᱥᱮᱨ ᱫᱟᱲᱮ ᱢᱮᱱᱟᱜ ᱜᱮᱭᱟ ᱤᱧ ᱴᱷᱮᱱ ᱦᱚᱸ